ᱦᱮᱞᱳ ᱟᱢ ᱠᱮᱵᱽ ᱰᱨᱟᱭᱵᱷᱟᱨ ᱵᱤᱥᱱᱩ ᱜᱮᱥᱮᱢ ᱢᱮᱱᱮᱫᱼᱟ ᱤᱧ ᱜᱳᱵᱚᱨᱫᱷᱚᱱ ᱠᱷᱚᱱᱟᱜ ᱥᱩᱥᱚᱢᱟᱧ ᱢᱮᱱᱮᱫᱼᱟ ᱟᱫᱚ ᱟᱢᱟᱜ ᱨᱚᱵᱤᱵᱟᱨ ᱦᱤᱞᱳᱜ ᱦᱩᱱᱟᱹᱝ ᱯᱤᱠᱱᱤᱠ ᱛᱮ ᱵᱷᱟᱲᱟᱞᱮ ᱢᱮᱱᱮᱫᱼᱟ ᱥᱠᱚᱨᱯᱤᱭᱳ ᱛᱟᱢ ᱛᱳ ᱟᱫᱚ ᱡᱩᱫᱤ ᱩᱱᱦᱤᱞᱳᱜ ᱡᱩᱫᱤ ᱵᱷᱟᱲᱟ ᱠᱚᱛᱟᱢ ᱵᱟᱹᱪᱩᱜ ᱟᱹᱱᱤᱡ ᱮᱱᱠᱷᱟᱱ ᱫᱚ ᱟᱞᱮ ᱦᱩᱱᱟᱹᱝ ᱞᱮ ᱤᱫᱤᱭᱟ ᱟᱫᱚ ᱚᱱᱟᱫᱚ ᱦᱩᱱᱟᱹᱝ ᱪᱟᱱᱰᱤᱞ ᱰᱮᱢᱞᱮ ᱥᱮᱱᱚᱜ ᱞᱮ ᱢᱮᱱᱮᱫᱼᱟ ᱟᱫᱚ ᱚᱱᱟ ᱞᱟᱹᱭᱢᱮ ᱛᱤᱱᱟᱹᱜ ᱜᱟᱱ ᱵᱷᱟᱲᱟ ᱠᱚᱢ ᱦᱟᱛᱟᱣᱟ ᱛᱳ ᱚᱱᱟ ᱦᱤᱥᱟᱹᱵᱽᱛᱮ ᱜᱟᱛᱮᱞᱮ ᱩᱴᱷᱟᱹᱣᱟ ᱯᱩᱭᱥᱟᱹ ᱟᱨ ᱟᱢᱞᱮ ᱞᱟᱹᱭᱟᱢᱟ ᱛᱳ ᱩᱱᱟᱹᱜ ᱰᱷᱮᱨ ᱫᱚ ᱦᱩᱱᱟᱹᱝ ᱵᱟᱝᱜᱮ ᱢᱚᱬᱮ ᱥᱟᱭ ᱜᱟᱱᱞᱮ ᱮᱢᱟᱢᱟ ᱚᱱᱮ ᱛᱚ ᱩᱱᱟᱹᱜ ᱥᱟᱺᱜᱤᱧ ᱫᱚ ᱵᱟᱝᱞᱮ ᱪᱟᱞᱟᱜ ᱠᱟᱱ ᱫᱚ ᱡᱚᱛᱚᱛᱮ ᱢᱳᱴᱟᱢᱩᱴᱤ ᱥᱟᱛ ᱦᱚᱲᱜᱟᱱ ᱫᱚᱞᱮ ᱦᱩᱭᱩᱜ ᱠᱟᱱᱟ ᱛᱳ ᱞᱟᱹᱭ ᱟᱞᱮᱢᱮ ᱵᱮᱥ ᱴᱷᱤᱠ ᱛᱤᱱᱟᱹᱜ ᱜᱟᱱᱞᱮ ᱮᱢᱟᱢᱟ ᱦᱳᱭᱛᱳ ᱢᱚᱬᱮ ᱥᱟᱭ ᱴᱷᱤᱠᱚᱜ ᱜᱮᱭᱟ ᱟᱫᱚ ᱟᱢᱜᱮ ᱞᱟᱹᱭ ᱢᱮ ᱪᱮᱫ ᱞᱮᱠᱟᱞᱮ ᱮᱢᱟᱢᱟ ᱟᱞᱮ ᱫᱚ ᱦᱩᱱᱟᱹᱝ ᱞᱮ ᱢᱮᱱᱮᱫᱼᱟ ᱡᱚᱛᱚ ᱦᱚᱲᱛᱮ ᱢᱚᱬᱮ ᱥᱟᱭᱞᱮ ᱮᱢᱟᱢᱟ ᱦᱳᱭ ᱛᱚᱵᱮ ᱴᱷᱤᱠ ᱜᱮᱭᱟ ᱪᱮᱫ ᱩᱱ ᱦᱤᱞᱳᱜ ᱛᱟᱢ ᱵᱷᱟᱲᱟ ᱛᱟᱢ ᱢᱮᱱᱟᱜᱼᱟ ᱦᱳᱭᱛᱳ ᱡᱩᱫᱤ ᱵᱷᱟᱲᱟ ᱛᱟᱢ ᱢᱮᱱᱟᱜ ᱠᱷᱟᱱ ᱫᱚ ᱟᱞᱮᱫᱚ ᱟᱢ ᱥᱟᱜ ᱟᱨᱦᱚᱸ ᱛᱟᱢ ᱜᱟᱛᱮ ᱠᱚᱛᱟᱢ ᱵᱟᱹᱪᱩᱜ ᱠᱚᱣᱟ ᱜᱟᱛᱮ ᱠᱚᱛᱟᱢ ᱡᱚᱴᱟᱣ ᱠᱚ ᱩᱱᱠᱩᱣᱟᱜ ᱨᱮᱦᱚᱸ ᱟᱞᱮ ᱱᱚᱢᱵᱚᱨ ᱮᱢᱟᱣᱟᱞᱮ ᱢᱮ ᱩᱱᱠᱩ ᱠᱚ ᱨᱮᱦᱚᱸ ᱯᱟᱪᱮᱫ ᱠᱚ ᱮᱢᱟᱞᱮ ᱠᱷᱟᱱ ᱫᱚ ᱥᱟᱞᱟᱜ ᱨᱮᱦᱚᱸ ᱞᱮ ᱡᱳᱜᱟᱡᱳᱜᱽᱼᱟ ᱦᱳᱭᱛᱚ ᱴᱷᱤᱠ ᱜᱮᱭᱟ ᱛᱚᱵᱮ ᱢᱚᱬᱮ ᱥᱟᱭ ᱛᱮᱜᱮ ᱦᱳᱭᱛᱚ ᱛᱚᱵᱮ ᱟᱨ ᱢᱤᱫᱴᱤᱡ ᱛᱟᱢ ᱢᱮᱱᱟᱜ ᱠᱷᱟᱱ ᱫᱚ ᱰᱟᱭᱵᱷᱟᱨ ᱜᱮ ᱧᱟᱢ ᱟᱞᱮᱢᱮ ᱟᱨᱞᱮ ᱪᱟᱞᱟᱣ ᱜᱚᱫᱚᱜᱼᱟ